ᱦᱮᱞᱳ ᱦᱮᱸ ᱤᱧᱫᱚ ᱠᱟᱞᱮᱭᱟᱜᱚᱸᱡᱽ ᱠᱷᱚᱱᱤᱧ ᱞᱟᱹᱭᱫᱟ ᱢᱟᱱᱚᱫᱟ ᱟᱨ ᱢᱮᱱᱫᱟᱹᱧ ᱱᱚᱰᱮ ᱪᱮᱫ ᱪᱮᱫᱠᱚ ᱡᱚᱢᱟᱜ ᱢᱮᱱᱟᱜᱼᱟ ᱡᱤᱞ ᱯᱤᱴᱷᱟᱹ ᱧᱟᱢᱚᱜᱼᱟ ᱟᱨ ᱞᱟᱫᱦᱚᱸ ᱧᱟᱢᱚᱜᱼᱟ ᱟᱪᱪᱷᱟ ᱚᱱᱟᱠᱚ ᱡᱚᱢ ᱛᱤᱱ ᱠᱚᱛᱮ ᱧᱟᱢᱚᱜᱼᱟ ᱟᱨ ᱪᱮᱫᱠᱟ ᱠᱟᱛᱮᱧ ᱧᱟᱢ ᱠᱮᱭᱟ ᱚᱰᱟᱨ ᱫᱟᱲᱮᱜᱟᱹᱧ ᱚᱰᱟᱨᱛᱮ ᱦᱮᱡᱩᱜ ᱜᱮᱭᱟ ᱥᱮ ᱵᱟᱝᱟ ᱟᱪᱪᱷᱟ ᱦᱮᱸ ᱤᱧ ᱛᱟᱞᱦᱮ ᱱᱤᱭᱟᱹ ᱚᱱᱮ ᱛᱤᱞᱟᱹᱠ ᱥᱟᱦᱟ ᱢᱳᱲ ᱥᱚᱱᱤ ᱢᱚᱱᱫᱤᱨ ᱢᱤᱫᱴᱮᱡ ᱞᱮᱸᱜᱟᱛᱤ ᱥᱮᱪ ᱜᱚᱞᱤ ᱵᱚᱞᱚᱣ ᱠᱟᱱᱟ ᱚᱱᱟ ᱜᱚᱞᱤᱨᱮ ᱵᱟᱨᱭᱟ ᱯᱮᱭᱟ ᱚᱲᱟᱜ ᱯᱚᱨ ᱜᱮ ᱧᱟᱢᱮᱧᱟᱹᱢ ᱟᱨ ᱡᱚᱫᱤ ᱦᱮᱸ ᱛᱤᱱᱟᱹᱜ ᱞᱟᱜᱟᱣᱟᱹᱧ ᱠᱟᱱᱟ ᱠᱟᱹᱣᱰᱤ ᱚᱲᱟᱜᱨᱮ ᱟᱹᱜᱩᱚᱴᱚ ᱞᱮᱠᱷᱟᱱᱯᱮ ᱵᱳᱜᱮᱼᱟ ᱛᱟᱦᱞᱮ ᱚᱱᱟᱜᱮ ᱯᱮᱢᱮᱱᱴᱟᱹᱧ